ᱵᱷᱟᱨᱚᱛ ᱫᱤᱥᱚᱢ ᱨᱮ ᱥᱮᱪᱮᱫ ᱵᱮᱵᱚᱥᱛᱷᱟ ᱨᱮᱱᱟᱜ ᱦᱟᱞ ᱫᱚ ᱟᱹᱰᱤ ᱞᱤᱪᱟᱹᱲ ᱜᱮᱭᱟ ᱞᱤᱪᱟᱹᱲ ᱨᱮᱱᱟᱜ ᱠᱟᱨᱚᱱ ᱦᱚᱸ ᱢᱮᱱᱟᱜᱼᱟ ᱠᱟᱨᱚᱱ ᱫᱚ ᱟᱵᱚᱣᱟᱜ ᱚᱱᱟ ᱚᱨᱛᱷᱚᱱᱳᱭᱛᱤᱠ ᱵᱮᱯᱟᱨ ᱞᱤᱪᱟᱹᱲ ᱜᱟᱛᱟᱠ ᱨᱮᱱ ᱦᱚᱲ ᱫᱚ ᱥᱤᱠᱷᱱᱟᱹᱛ ᱵᱟᱵᱚᱱ ᱧᱟᱢ ᱫᱟ ᱯᱚᱭᱥᱟ ᱠᱟᱹᱣᱰᱤ ᱚᱵᱷᱟᱵᱽ ᱛᱮ ᱟᱨ ᱥᱮᱪᱮᱫ ᱠᱚᱢ ᱦᱚᱛᱮ ᱛᱮᱱᱟᱝ ᱩᱱᱠᱩ ᱥᱟᱞᱟᱜ ᱵᱟᱵᱚᱱ ᱫᱩᱲᱩᱵ ᱫᱟᱲᱮᱭᱟᱜ ᱠᱟᱱᱟ ᱥᱮ ᱵᱟᱵᱚᱱ ᱫᱩᱲᱩᱵ ᱯᱟᱱᱛᱮ ᱫᱟᱲᱮᱭᱟᱜ ᱠᱟᱱᱟ ᱟᱨᱚ ᱢᱤᱫ ᱠᱟᱨᱚᱱ ᱫᱚ ᱢᱮᱱᱟᱜ ᱟᱱᱟᱝ ᱮᱲᱮ ᱮᱯᱲᱮ ᱨᱮᱱᱟᱜ ᱵᱮᱯᱟᱨ ᱟᱵᱚ ᱠᱚ ᱮᱲᱮᱭᱮᱫ ᱵᱚᱱᱟ ᱥᱤᱠᱷᱱᱟᱹᱛ ᱠᱷᱚᱱᱟᱜ ᱟᱨ ᱮᱴᱟᱜ ᱫᱤᱥᱳᱢ ᱨᱮ ᱚᱱᱟ ᱮᱲᱮ ᱮᱯᱲᱮ ᱨᱮᱱᱟᱜ ᱠᱟᱛᱷᱟ ᱫᱚ ᱵᱟᱹᱱᱩᱜᱼᱟ ᱩᱱᱠᱩ ᱫᱚ ᱥᱤᱠᱷᱱᱟᱹᱛ ᱛᱮᱠᱚ ᱞᱟᱦᱟᱜᱼᱟ ᱡᱮᱢᱚᱱ ᱪᱤᱱ ᱡᱟᱯᱟᱱ ᱟᱢᱮᱨᱤᱠᱟ ᱱᱩᱠᱩ ᱠᱚ ᱟᱨ ᱦᱤᱲᱤᱧᱚᱜ ᱠᱟᱱ ᱵᱮᱯᱟᱨ ᱠᱚᱫᱚ ᱱᱚᱝᱠᱟᱱᱟᱜ ᱡᱮ ᱥᱟᱶᱛᱟ ᱨᱮ ᱟᱵᱚ ᱥᱟᱱᱛᱟᱲ ᱦᱚᱯᱚᱱ ᱫᱚ ᱟᱵᱚᱣᱟᱜ ᱟᱵᱚᱣᱟᱜ ᱟᱹᱨᱤᱪᱟᱹᱞᱤ ᱦᱤᱲᱤᱧ ᱨᱮᱭᱟᱜ ᱠᱟᱨᱚᱱ ᱫᱚ ᱚᱞ ᱵᱤᱞ ᱵᱟᱹᱱᱩᱜ ᱦᱚᱛᱮ ᱛᱮ ᱵᱟᱵᱚᱱ ᱩᱭᱦᱟᱹᱨ ᱫᱟᱲᱮᱭᱟᱜ ᱠᱟᱱᱟ ᱥᱮᱫᱟᱭ ᱞᱮᱠᱟ ᱵᱤᱱᱛᱤ ᱵᱟᱠᱷᱮᱲ ᱥᱮ ᱛᱷᱩᱛᱤ ᱜᱟᱞᱢᱟᱨᱟᱣ ᱚᱱᱟ ᱦᱚᱸ ᱦᱟᱹᱯᱤᱫ ᱦᱤᱡᱩᱜ ᱠᱟᱱᱟ ᱥᱤᱠᱷᱱᱟᱹᱛ ᱚᱵᱷᱟᱵᱽ ᱛᱮ ᱥᱤᱠᱷᱱᱟᱹᱛ ᱵᱚᱱ ᱥᱤᱠᱷᱱᱟᱹᱛ ᱛᱮᱵᱚᱱ ᱩᱛᱱᱟᱹᱣ ᱞᱮᱱᱠᱷᱟᱱ ᱟᱵᱚ ᱫᱚ ᱟᱭᱢᱟ ᱟᱨᱚ ᱵᱚᱱ ᱞᱟᱦᱟ ᱦᱮᱡ ᱫᱟᱲᱮᱭᱟᱜᱼᱟ ᱱᱚᱝᱠᱟᱧ ᱟᱸᱥᱼᱟ